ᱠᱮᱢᱮᱨᱟ ᱨᱮᱱᱟᱜ ᱡᱩᱫᱤ ᱜᱩᱱ ᱵᱚᱱ ᱧᱮᱞᱟ ᱡᱮ ᱟᱹᱰᱤ ᱥᱮᱫᱟᱭ ᱠᱷᱚᱱᱟᱜ ᱜᱮ ᱠᱮᱢᱮᱨᱟ ᱮᱛᱚᱦᱚᱵ ᱦᱮᱡ ᱟᱠᱟᱱᱟ ᱢᱮᱱᱠᱷᱟᱱ ᱠᱮᱢᱮᱨᱟ ᱫᱟᱨᱟᱭ ᱛᱮ ᱟᱵᱚ ᱞᱟᱦᱟ ᱡᱟᱦᱟᱸ ᱪᱤᱛᱟᱹᱨ ᱠᱚ ᱢᱮᱱᱟᱜᱼᱟ ᱚᱱᱟ ᱠᱚ ᱡᱷᱚᱛᱚ ᱥᱟᱵ ᱨᱮᱵᱚᱱ ᱫᱚᱦᱚ ᱫᱟᱲᱮᱭᱟᱜᱼᱟ ᱚᱱ ᱵᱮᱜᱚᱨ ᱫᱚ ᱵᱟᱝ ᱵᱟᱯᱞᱟ ᱚᱠᱛᱚ ᱨᱮᱱᱟᱜ ᱡᱟᱦᱟᱸ ᱠᱤᱪᱷᱩ ᱟᱵᱚ ᱜᱩᱨᱩᱛᱛᱚᱯᱩᱨᱱᱚ ᱡᱟᱦᱟᱸ ᱜᱷᱚᱴᱚᱱᱟ ᱠᱚ ᱢᱮᱱᱟᱜᱼᱟ ᱚᱱᱟ ᱠᱚ ᱡᱤᱱᱤᱥ ᱠᱚ ᱠᱮᱢᱮᱨᱟ ᱛᱟᱞᱟ ᱛᱮᱵᱚᱱ ᱡᱚᱜᱟᱣ ᱡᱚᱛᱚᱱ ᱫᱟᱲᱮᱭᱟᱜᱼᱟ ᱟᱵᱟᱨ ᱱᱚᱝᱠᱟ ᱦᱚᱸ ᱧᱮᱞᱟᱠᱟᱱ ᱡᱮ ᱡᱟᱦᱟᱱᱟᱜ ᱮᱱᱮᱡ ᱟᱠᱷᱲᱟ ᱨᱮᱱᱟᱜ ᱡᱟᱦᱟᱸ ᱪᱤᱛᱟᱹᱨ ᱠᱚ ᱟᱵᱚ ᱵᱚᱱ ᱥᱟᱵ ᱫᱚᱦᱚᱭᱟ ᱛᱟᱦᱚᱞᱮ ᱚᱱᱟ ᱮᱠᱢᱟᱛᱨᱚ ᱠᱮᱢᱮᱨᱟ ᱫᱟᱨᱟᱭ ᱛᱮᱜᱮ ᱦᱩᱭᱩᱜᱼᱟ ᱚᱱᱟ ᱵᱮᱜᱚᱨ ᱟᱨᱦᱚᱸ ᱱᱚᱝᱠᱟᱱᱟᱜ ᱠᱤᱪᱷᱩ ᱫᱤᱠ ᱠᱚ ᱢᱮᱱᱟᱜ ᱜᱮᱭᱟ ᱡᱟᱦᱟᱸ ᱠᱚᱫᱚ ᱠᱮᱢᱮᱨᱟ ᱵᱮᱜᱚᱨ ᱮᱠᱟᱞ ᱜᱮ ᱵᱟᱝ ᱞᱟᱦᱟ ᱫᱟᱲᱮᱭᱟᱜᱼᱟ ᱚᱱᱟ ᱫᱚ ᱦᱩᱭᱩᱜ ᱠᱟᱱᱟ ᱱᱟᱦᱟᱜ ᱡᱩᱜᱽᱨᱮ ᱡᱮᱠᱳᱱᱳ ᱠᱟᱜᱚᱡᱽ ᱨᱮᱱᱟᱜ ᱨᱮ ᱰᱚᱠᱩᱢᱮᱱᱴ ᱨᱮ ᱡᱟᱦᱟᱸ ᱪᱷᱚᱵᱤ ᱠᱚ ᱞᱟᱜᱟᱜᱼᱟ ᱚᱱᱟ ᱪᱷᱚᱵᱤ ᱠᱚᱫᱚ ᱠᱤᱱᱛᱩ ᱠᱮᱢᱮᱨᱟ ᱫᱟᱨᱟᱭ ᱛᱮᱜᱮ ᱛᱩᱞᱟᱹᱣ ᱜᱟᱱᱚᱜᱼᱟ ᱟᱨ ᱚᱱᱟ ᱠᱮᱢᱮᱨᱟ ᱨᱮᱱᱟᱜ ᱡᱟᱦᱟᱸ ᱪᱷᱚᱵᱤ ᱚᱱᱟ ᱜᱮ ᱵᱮᱵᱚᱦᱟᱨ ᱠᱟᱛᱮ ᱟᱵᱚᱣᱟᱜ ᱟᱭᱰᱮᱱᱴᱤᱴᱤ ᱞᱮᱠᱟᱛᱮ ᱱᱤᱛ ᱦᱚᱸ ᱞᱟᱜᱟᱣ ᱦᱤᱡᱩᱜ ᱠᱟᱱ ᱜᱮᱭᱟ ᱚᱱᱟ ᱞᱮᱠᱟᱛᱮ ᱡᱩᱫᱤ ᱵᱚᱱ ᱧᱮᱞᱟ ᱱᱤᱛ ᱚᱠᱛᱚ ᱨᱮ ᱠᱮᱢᱮᱨᱟ ᱨᱮᱱᱟᱜ ᱞᱟᱠᱛᱤ ᱫᱚ ᱟ ᱰᱤ ᱛᱮᱫ ᱜᱮ ᱢᱮᱱᱟᱜ ᱟᱠᱟᱫᱟ